ᱮᱥᱢᱟᱴ ᱯᱷᱳᱱ ᱦᱮᱡ ᱠᱟᱛᱮᱫ ᱟᱵᱚᱣᱟᱜ ᱡᱤᱵᱚᱱ ᱟᱵᱚᱣᱟᱜ ᱥᱚᱢᱟᱡᱤᱠ ᱡᱤᱵᱚᱱ ᱥᱮ ᱱᱤᱡᱮᱨᱟᱜ ᱡᱤᱵᱚᱱ ᱦᱚᱸ ᱟᱹᱰᱤ ᱥᱟᱨᱟᱞ ᱵᱟᱝᱢᱟ ᱟᱥᱟᱱᱟᱠᱟᱱᱟ ᱱᱚᱣᱟ ᱯᱷᱳᱱ ᱜᱮ ᱟᱵᱚᱣᱟᱜ ᱱᱤᱛᱳᱜ ᱟᱹᱰᱤᱜᱟᱱ ᱠᱟᱹᱢᱤ ᱟᱞᱜᱟ ᱟᱠᱟᱣᱟᱫ ᱵᱚᱱᱟᱭ ᱱᱚᱣᱟ ᱫᱟᱨᱟᱭ ᱛᱮᱜᱮ ᱟᱵᱚ ᱥᱟᱺᱜᱤᱧ ᱠᱷᱚᱱ ᱥᱟᱺᱜᱤᱧ ᱨᱮ ᱛᱟᱦᱮᱱ ᱠᱟᱱ ᱦᱚᱲ ᱥᱟᱶ ᱦᱚᱸ ᱵᱚ ᱜᱟᱞᱢᱟᱨᱟᱣ ᱫᱟᱲᱮᱭᱟᱜ ᱠᱟᱱᱟ ᱟᱨ ᱵᱟᱝᱢᱟ ᱩᱱᱤ ᱥᱟᱶ ᱡᱟᱦᱟᱱᱟᱜ ᱢᱮᱥᱮᱡᱽ ᱥᱮ ᱵᱟᱝ ᱯᱷᱚᱴᱳ ᱠᱚᱦᱚᱸ ᱵᱚᱱ ᱥᱮᱭᱟᱨ ᱫᱟᱲᱮᱭᱟᱜ ᱠᱟᱱᱟ ᱟᱨ ᱵᱷᱤᱰᱭᱳ ᱠᱚᱞ ᱛᱮᱦᱚᱸ ᱵᱚ ᱜᱟᱞᱢᱟᱨᱟᱣ ᱫᱟᱲᱭᱟᱜ ᱠᱟᱱ ᱜᱮᱭᱟ ᱮᱥᱢᱟᱴ ᱯᱷᱳᱱ ᱫᱚ ᱱᱤᱛᱳᱜ ᱟᱵᱚ ᱞᱟᱹᱜᱤᱫ ᱟᱹᱰᱤ ᱞᱟᱹᱠᱛᱤ ᱮᱢᱟ ᱵᱚ ᱠᱟᱱᱟ ᱡᱟᱦᱟᱱᱟᱜ ᱮᱥᱴᱟᱰᱤ ᱞᱟᱹᱜᱤᱫ ᱦᱚᱸ ᱱᱤᱛᱳᱜ ᱮᱥᱢᱟᱴ ᱯᱷᱳᱱ ᱛᱮ ᱚᱱᱞᱟᱭᱤᱱ ᱨᱮ ᱟᱹᱰᱤᱜᱟᱱ ᱢᱟᱥᱴᱟᱨ ᱠᱚ ᱥᱮ ᱟᱨ ᱠᱚ ᱠᱚ ᱢᱟᱪᱮᱫ ᱠᱚᱠᱚ ᱧᱮᱞ ᱧᱟᱢᱚᱜ ᱠᱟᱱᱟ ᱩᱱᱠᱩ ᱴᱷᱮᱱ ᱟᱹᱰᱤ ᱟᱭᱢᱟ ᱡᱟᱦᱟᱱᱟᱜ ᱜᱮᱭᱟᱱ ᱠᱚᱵᱚᱱ ᱟᱨᱡᱟᱣᱮᱜᱼᱟ ᱟᱨ ᱮᱥᱢᱟᱴ ᱯᱷᱳᱱ ᱢᱮᱱ ᱜᱟᱱᱚᱜᱼᱟ ᱱᱤᱛᱳᱜ ᱫᱚ ᱟᱹᱰᱤ ᱞᱮᱠᱟᱱᱟᱜ ᱟᱸᱴᱼᱟᱸᱴ ᱠᱟᱹᱢᱤ ᱦᱚᱸᱭ ᱟᱞᱜᱟᱭᱮᱫ ᱛᱟᱵᱚᱱᱟ ᱥᱟᱺᱜᱤᱧ ᱥᱟᱺᱜᱤᱧ ᱨᱤᱱᱤᱡ ᱦᱚᱲ ᱥᱟᱶ ᱦᱚᱸ ᱡᱟᱣ ᱫᱚ ᱱᱩᱭ ᱴᱷᱮᱱᱮᱢ ᱥᱮᱱᱚᱜᱼᱟ ᱵᱟᱠᱷᱟᱡ ᱮᱢ ᱧᱟᱯᱟᱢᱟ ᱛᱚᱵᱮ ᱡᱮ ᱩᱱᱤ ᱥᱟᱶᱮᱢ ᱨᱚᱯᱚᱲ ᱫᱟᱲᱮᱭᱟᱜ ᱠᱟᱱ ᱛᱟᱦᱮᱸᱫ ᱱᱤᱛᱳᱜ ᱫᱚ ᱚᱲᱟᱜ ᱨᱮ ᱫᱩᱲᱩᱵ ᱠᱟᱛᱮᱫ ᱜᱮ ᱟᱨᱵᱟᱝ ᱡᱟᱦᱟᱸ ᱛᱤᱨᱮᱢ ᱢᱚᱱᱮ ᱜᱚᱫᱟ ᱩᱱ ᱨᱮᱜᱮᱢ ᱩᱱᱤ ᱥᱟᱶᱮᱢ ᱠᱟᱛᱷᱟ ᱫᱟᱲᱮᱭᱟᱜᱼᱟ ᱥᱮ ᱩᱱᱤ ᱥᱟᱶ ᱵᱷᱤᱰᱭᱳ ᱠᱚᱞ ᱠᱚᱛᱮᱢ ᱧᱮᱯᱮᱞ ᱫᱟᱲᱮᱭᱟᱜᱼᱟ ᱮᱥᱢᱟᱴ ᱯᱷᱳᱱ ᱡᱟᱦᱟᱸᱛᱤᱱᱟᱹᱜ ᱞᱟᱵᱟᱱᱟ ᱟᱨ ᱚᱱᱟ ᱨᱮ ᱠᱤᱪᱷᱩ ᱦᱟᱹᱱᱤ ᱠᱟᱨᱚᱠ ᱦᱚᱸ ᱢᱮᱱᱟᱜᱼᱟ ᱡᱟᱦᱟᱸᱞᱮᱠᱟ ᱚᱱᱟ ᱨᱮ ᱟᱹᱰᱤ ᱠᱤᱪᱷᱩ ᱥᱳᱥᱟᱞ ᱢᱤᱰᱤᱭᱟ ᱨᱮ ᱟᱹᱰᱤ ᱠᱤᱪᱷᱩ ᱦᱟᱱᱟ ᱱᱟᱣᱟ ᱵᱟᱹᱲᱤᱡᱽ ᱵᱟᱹᱲᱤᱡᱟᱜ ᱵᱟᱹᱲᱤᱡ ᱵᱟᱹᱲᱤᱡᱟᱜ ᱥᱚᱴ ᱵᱷᱤᱰᱭᱳ ᱥᱮ ᱮᱢᱟᱱ ᱠᱚ ᱦᱤᱡᱩᱜ ᱠᱟᱱ ᱜᱮᱭᱟ ᱟᱨ ᱜᱮᱹᱢ ᱠᱚᱦᱚᱸ ᱮᱢᱟᱱ ᱠᱚᱦᱚᱸ ᱛᱟᱦᱮᱱ ᱜᱮᱭᱟ ᱚᱱᱟ ᱠᱚᱨᱮ ᱡᱩᱫᱤ ᱟᱢ ᱚᱱᱟ ᱥᱟᱵ ᱨᱮᱭᱟᱜ ᱥᱮ ᱚᱱᱟ ᱧᱮᱞ ᱨᱮᱭᱟᱜ ᱟᱫᱟᱛ ᱡᱩᱫᱤ ᱯᱟᱲᱟᱣᱮᱱᱟ ᱮᱱᱠᱷᱟᱡ ᱫᱚ ᱚᱱᱟ ᱫᱚ ᱟᱢ ᱞᱟᱹᱜᱤᱫ ᱟᱹᱰᱤ ᱦᱟᱹᱱᱤᱠᱟᱨᱚᱠ ᱦᱩᱭᱩᱜᱼᱟ ᱚᱱᱟ ᱫᱚ ᱮᱥᱢᱟᱴ ᱯᱷᱳᱱ ᱫᱚ ᱟᱵᱚ ᱥᱟᱹᱦᱤ ᱡᱟᱭᱜᱟ ᱨᱮ ᱵᱮᱵᱷᱟᱨ ᱞᱟᱹᱠᱛᱤ ᱠᱟᱱᱟ ᱟᱨ ᱚᱱᱟ ᱡᱩᱫᱤ ᱜᱟᱞᱟᱛ ᱵᱚ ᱵᱮᱵᱷᱟᱨᱟ ᱮᱱᱠᱷᱟᱱ ᱫᱚ ᱚᱱᱟ ᱜᱟᱞᱟᱛ ᱜᱮ ᱮᱢᱟᱭ ᱟᱫᱚ ᱚᱱᱟ ᱞᱟᱹᱜᱤᱫ ᱮᱥᱢᱟᱴ ᱯᱷᱳᱱ ᱫᱚ ᱱᱤᱛᱳᱜ ᱫᱚ ᱮᱥᱴᱩᱰᱮᱱᱴ ᱠᱚᱫᱚ ᱚᱱᱟ ᱫᱚ ᱱᱟᱯᱟᱭ ᱡᱟᱭᱜᱟ ᱨᱮᱜᱮ ᱵᱮᱵᱷᱟᱨ ᱞᱟᱹᱠᱛᱤ ᱠᱟᱱᱟ